ᱤᱧ ᱥᱤᱞᱤ ᱥᱤᱞᱤᱜᱩᱲᱤ ᱰᱨᱤᱢᱞᱮᱱᱰ ᱮᱢᱳᱡᱮᱥᱢᱮᱱᱴ ᱯᱟᱨᱠ ᱤᱧ ᱪᱟᱞᱟᱣ ᱞᱮᱱᱟ ᱚᱸᱰᱮ ᱯᱟᱨᱠ ᱵᱷᱤᱛᱨᱤ ᱨᱮ ᱵᱟᱦᱟ ᱵᱟᱜᱟᱱ ᱨᱤᱧ ᱯᱷᱚᱴᱳ ᱞᱮᱱᱟ ᱚᱱᱟ ᱯᱷᱚᱴᱳ ᱨᱮ ᱟᱹᱰᱤ ᱢᱚᱡᱽ ᱤᱧ ᱧᱮᱞᱚᱜ ᱠᱟᱱ ᱛᱟᱦᱮᱱᱚᱜᱼᱟ ᱚᱱᱟ ᱚᱲᱟᱜ ᱨᱮ ᱟᱹᱜᱩ ᱠᱟᱛᱮᱫ ᱫᱚᱠᱟᱱ ᱟᱹᱜᱩ ᱠᱟᱛᱮᱫ ᱚᱲᱟᱜ ᱫᱚᱠᱟᱱᱤᱧ ᱪᱟᱞᱟᱣᱮᱱᱟ ᱚᱱᱟ ᱫᱚᱠᱟᱱ ᱨᱮ ᱯᱷᱚᱴᱳᱧ ᱚᱣᱟᱨ ᱦᱚᱪᱚ ᱠᱮᱫᱟ ᱟᱹᱰᱤ ᱢᱚᱡᱽ ᱧᱮᱞᱚᱜ ᱠᱟᱱᱟ ᱚᱱᱟ ᱯᱷᱚᱴᱳ ᱚᱲᱟᱜ ᱨᱮ ᱧᱮᱞ ᱠᱟᱛᱮᱫ ᱚᱲᱟᱜ ᱨᱤᱧ ᱧᱮᱞᱟ ᱟᱹᱰᱤ ᱢᱚᱡᱽ ᱧᱮᱞᱚᱜ ᱛᱤᱧᱟᱹ ᱚᱱᱟ ᱯᱷᱚᱴᱳ ᱟᱨ ᱧᱮᱞ ᱠᱟᱛᱮᱫ ᱟᱨᱦᱚᱸᱧ ᱫᱤᱥᱟᱹᱭᱟ ᱚᱱᱟ ᱯᱟᱨᱠᱤᱧ ᱪᱟᱞᱟᱣ ᱨᱩᱣᱟᱹᱲᱚᱜᱼᱟ ᱱᱟᱜ ᱚᱱᱠᱟᱧ ᱩᱭᱦᱟᱹᱨᱟ ᱱᱤᱭᱟᱹ ᱯᱷᱚᱴᱳ ᱫᱚ ᱚᱸᱰᱮ ᱯᱷᱚᱴᱳ ᱞᱮᱱᱟ ᱵᱟᱦᱟ ᱵᱟᱜᱟᱱ ᱨᱮ ᱟᱭᱢᱟ ᱫᱷᱚᱨᱚᱱ ᱨᱮᱱᱟᱜ ᱵᱟᱦᱟ ᱛᱟᱦᱮᱸᱠᱟᱱᱟ ᱚᱱᱟ ᱵᱟᱦᱟ ᱛᱟᱞᱟᱨᱤᱧ ᱯᱷᱚᱴᱳ ᱞᱮᱱᱟ ᱚᱸᱰᱮ ᱫᱚ ᱱᱟᱱᱟᱦᱩᱱᱟᱹᱨ ᱵᱟᱦᱟ ᱛᱟᱦᱮᱸᱠᱟᱱᱟ ᱥᱩᱨᱡᱚᱢᱩᱠᱷᱤ ᱵᱟᱦᱟ ᱟᱨᱚ ᱜᱳᱞᱟᱵᱽ ᱵᱟᱦᱟ ᱟᱨᱚ ᱟᱭᱢᱟ ᱨᱚᱠᱚᱢ ᱵᱟᱦᱟ ᱛᱟᱦᱮᱸᱠᱟᱱᱟ ᱡᱮ ᱟᱵᱚ ᱚᱱᱟ ᱠᱚ ᱵᱟᱦᱟ ᱚᱠᱟ ᱠᱚ ᱵᱟᱦᱟ ᱵᱟᱵᱚᱱ ᱧᱞ ᱟᱠᱟᱫᱼᱟ ᱚᱱᱟ ᱠᱚ ᱵᱟᱦᱟ ᱵᱟᱜᱟᱱ ᱛᱟᱞᱟᱨᱤᱧ ᱯᱷᱚᱴᱳᱞᱮᱱᱟ ᱚᱱᱟ ᱯᱷᱚᱴᱳ ᱤᱧ ᱟᱹᱰᱤ ᱵᱮᱥ ᱤᱧ ᱟᱹᱭᱠᱟᱹᱣ ᱞᱮᱫᱟ ᱚᱱᱟ ᱯᱷᱚᱴᱳ ᱧᱮᱞ ᱧᱮᱞ ᱞᱮᱠᱷᱟᱱ ᱜᱮ ᱵᱟᱨ ᱵᱟᱨ ᱚᱸᱰᱮ ᱪᱟᱞᱟᱜ ᱥᱟᱱᱟᱭᱤᱧᱟᱹ